ᱠᱤᱪᱷᱩ ᱥᱟᱫᱷᱟᱨᱚᱱ ᱟᱡᱟᱨ ᱡᱟᱦᱟᱸ ᱡᱤᱭᱟᱹᱞᱤ ᱟᱹᱥᱩᱞ ᱨᱮ ᱡᱤᱭᱟᱹᱞᱤ ᱠᱚ ᱮᱥᱮᱨ ᱦᱚᱭ ᱫᱟᱲᱮᱭᱟᱜ ᱛᱟᱠᱚᱣᱟ ᱚᱱᱠᱟᱱ ᱟᱡᱟᱨ ᱠᱚ ᱫᱚ ᱦᱚᱭᱚᱜ ᱠᱟᱱᱟ ᱡᱮᱢᱚᱱ ᱚᱲᱟᱜ ᱨᱮᱱ ᱥᱤᱢ ᱠᱚᱣᱟᱜ ᱟᱡᱟᱨ ᱫᱚ ᱴᱩᱱᱠᱤ ᱰᱟᱝᱨᱤ ᱠᱚ ᱫᱚ ᱠᱷᱩᱨᱟᱹ ᱜᱷᱟᱜ ᱛᱟᱠᱚᱣᱟ ᱟᱨ ᱢᱮᱨᱚᱢ ᱠᱚ ᱫᱚ ᱢᱚᱪᱟ ᱠᱚ ᱜᱷᱟᱜ ᱛᱟᱠᱚᱣᱟ ᱥᱮ ᱢᱚᱪᱟ ᱠᱷᱚᱱᱟᱜ ᱯᱷᱚᱛᱚ ᱜᱮ ᱩᱰᱩᱠᱚᱜ ᱛᱟᱠᱚᱣᱟ ᱱᱩᱠᱩ ᱠᱚᱫᱚ ᱱᱚᱣᱟ ᱠᱚ ᱟᱡᱟᱨ ᱠᱚ ᱧᱟᱢ ᱠᱚᱣᱟ ᱤᱥᱟᱹᱨᱟᱜ ᱡᱟᱸᱜᱟ ᱟᱨ ᱢᱮᱫᱦᱟ ᱨᱮᱭᱟᱜ ᱟᱡᱟᱨ ᱮᱵᱷᱤᱭᱟᱱ ᱮᱱᱯᱷᱞᱩᱭᱮᱱᱡᱟ ᱮᱢᱟᱱ ᱠᱚ ᱫᱚ ᱱᱚᱣᱟ ᱨᱮᱱᱟᱜ ᱚᱨᱥᱚᱝ ᱜᱮ ᱠᱟᱱᱟ